ᱜᱟᱰᱟᱼᱢᱩᱰᱩ ᱫᱟᱜ ᱠᱚᱨᱮ ᱯᱞᱟᱥᱴᱤᱠ ᱜᱤᱰᱤ ᱠᱷᱟᱹᱛᱤᱨ ᱫᱟᱜ ᱠᱚᱦᱚᱸ ᱵᱟᱹᱲᱤᱡᱚᱜ ᱠᱟᱱᱟ ᱟᱨ ᱚᱱᱟ ᱫᱟᱜ ᱨᱮ ᱢᱮᱱᱟᱜ ᱯᱞᱟᱥᱴᱤᱠ ᱠᱚ ᱫᱟᱜ ᱨᱮᱱ ᱡᱤᱣᱤ ᱡᱤᱭᱟᱹᱞᱤ ᱠᱚ ᱡᱚᱢ ᱞᱮᱠᱷᱟᱱ ᱩᱱᱠᱩ ᱠᱚ ᱠᱚᱦᱚᱸ ᱠᱚ ᱱᱚᱥᱴᱚᱜ ᱠᱟᱱᱟ ᱟᱨ ᱥᱟᱶᱛᱮ ᱚᱛ ᱦᱟᱥᱟ ᱠᱚᱨᱮ ᱯᱞᱟᱥᱴᱤᱠ ᱜᱤᱰᱤ ᱛᱮᱦᱚᱸ ᱚᱛᱨᱮ ᱪᱮᱫ ᱫᱟᱨᱮ ᱦᱚᱸ ᱵᱟᱭ ᱫᱟᱨᱮ ᱫᱟᱲᱮᱭᱟᱜ ᱠᱟᱱᱟ ᱚᱱᱟ ᱚᱛᱨᱮ ᱜᱤᱰᱤᱭᱟᱠᱟᱱ ᱯᱞᱟᱥᱴᱤᱠ ᱠᱚ ᱢᱮᱨᱚᱢ ᱵᱷᱤᱰᱤ ᱰᱟᱝᱨᱤ ᱥᱩᱠᱨᱤ ᱠᱚ ᱟᱹᱛᱤᱧ ᱡᱚᱠᱷᱮᱡ ᱠᱚᱣᱟ ᱟᱹᱛᱤᱧ ᱞᱮᱠᱷᱟᱱ ᱩᱱᱠᱩ ᱠᱚᱦᱚᱸ ᱠᱚ ᱱᱚᱥᱴᱚᱜ ᱟ ᱚᱱᱟᱛᱮ ᱯᱞᱟᱥᱴᱤᱠ ᱫᱚ ᱚᱛ ᱦᱟᱥᱟ ᱥᱟᱶᱛᱮ ᱡᱤᱣᱤ ᱡᱤᱭᱟᱹᱞᱤ ᱠᱚᱦᱚᱸ ᱥᱟᱱᱟᱢ ᱠᱚᱭ ᱱᱚᱥᱴᱚᱭᱮᱫ ᱠᱚᱣᱟᱭ